ᱠᱚᱞᱯᱚᱱᱟ ᱟᱢᱛᱚ ᱟᱭᱢᱟ ᱨᱚᱠᱚᱢ ᱢᱮᱞᱟᱢ ᱧᱮᱞ ᱟᱠᱟᱫᱟ ᱚᱱᱟᱠᱚ ᱢᱮᱞᱟ ᱢᱩᱫ ᱨᱮ ᱚᱠᱟᱴᱟᱜ ᱢᱮᱞᱟ ᱥᱚᱵᱛᱷᱮᱠᱮᱢ ᱠᱩᱥᱤᱭᱟᱜ ᱟ ᱥᱚᱵ ᱛᱷᱮᱠᱮᱧ ᱠᱩᱥᱤᱭᱟᱜ ᱟ ᱡᱮᱴᱟ ᱵᱟᱦᱟ ᱢᱮᱞᱟ ᱡᱮᱴᱟ ᱦᱚᱲᱟᱜ ᱢᱮᱞᱟ ᱚᱱᱟᱨᱮᱫᱚ ᱢᱚᱸᱡᱜᱤ ᱟᱭᱢᱟᱦᱚᱲ ᱟᱭᱢᱟ ᱡᱟᱭᱜᱟ ᱠᱚᱨᱮ ᱠᱷᱚᱱᱠᱚ ᱦᱤᱡᱩᱜ ᱟ ᱮᱱᱮᱡ ᱥᱮᱨᱮᱧ ᱜᱟᱱ ᱵᱟᱡᱱᱟ ᱦᱩᱭᱩᱜ ᱟ ᱚᱱᱟ ᱠᱷᱟᱹᱛᱤᱨ ᱛᱮ ᱚᱱᱟ ᱢᱮᱞᱟ ᱦᱤᱞᱳᱜ ᱫᱚ ᱟᱹᱰᱤ ᱢᱚᱸᱡ ᱯᱟᱺᱧᱪᱤᱠᱚ ᱵᱟᱸᱫᱮ ᱠᱟᱛᱮᱜ ᱥᱟᱡᱟᱣ ᱥᱟᱯᱲᱟᱣ ᱠᱟᱛᱮᱜ ᱢᱮᱞᱟᱨᱮ ᱢᱟᱱᱮ ᱢᱮᱞᱟᱨᱮ ᱪᱟᱞᱟᱜ ᱟᱹᱰᱤ ᱢᱚᱸᱡ ᱟᱭᱢᱟ ᱨᱚᱠᱚᱢ ᱦᱚᱲ ᱥᱟᱶᱮᱢ ᱧᱟᱯᱟᱢᱚᱜ ᱟ ᱡᱚᱛᱚ ᱦᱚᱲ ᱟᱹᱰᱤ ᱢᱚᱸᱡ ᱥᱟᱡᱟᱣ ᱥᱟᱯᱲᱟᱣ ᱠᱟᱛᱮᱫ ᱠᱚ ᱦᱮᱡ ᱠᱚᱜᱟ